ᱱᱚᱣᱟ ᱡᱩᱜᱽᱨᱮ ᱥᱟᱱᱛᱟᱞᱤ ᱯᱟᱹᱨᱥᱤ ᱟᱭᱢᱟ ᱥᱚᱢᱚᱥᱥᱟ ᱨᱮᱠᱚ ᱥᱟᱢᱟᱝ ᱠᱟᱱᱟ ᱮᱭ ᱫᱷᱚᱨᱚ ᱫᱤᱠᱩ ᱯᱩᱡᱟᱹ ᱠᱚᱨᱮ ᱠᱚ ᱥᱮᱞᱮᱫᱚᱜ ᱠᱟᱱᱟ ᱳᱭ ᱫᱤᱠᱩ ᱞᱮᱠᱟ ᱢᱩᱨᱛᱤ ᱠᱚ ᱟᱹᱜᱩᱭᱮᱫ ᱠᱚᱣᱟ ᱟᱵᱚ ᱫᱚ ᱢᱩᱨᱛᱤ ᱯᱩᱡᱟᱹ ᱫᱚ ᱵᱟᱝ ᱠᱟᱱ ᱛᱟᱵᱚᱱᱟ ᱦᱮᱸ ᱚᱱᱟ ᱠᱚᱨᱮᱜ ᱵᱚ ᱟᱹᱜᱩᱭᱮᱫ ᱠᱚᱣᱟ ᱫᱤᱠᱩ ᱞᱮᱠᱟ ᱫᱤᱠᱩ ᱥᱚᱸᱜᱮᱜ ᱠᱚ ᱢᱮᱥᱟᱜ ᱠᱟᱱᱟ ᱱᱚᱜᱼᱚᱭ ᱫᱚᱝ ᱞᱟᱜᱽᱲᱮ ᱨᱮᱦᱚᱸ ᱵᱟᱠᱚ ᱮᱱᱮᱡ ᱠᱟᱱᱟ ᱠᱩᱲᱤᱼᱠᱚᱲᱟ ᱦᱚᱸ ᱢᱟᱱᱮ ᱢᱚᱱᱮ ᱠᱚᱨᱚ ᱫᱤᱠᱩᱣᱟᱝ ᱫᱤᱠᱩᱣᱟᱜ ᱯᱩᱡᱟᱹᱨᱮ ᱩᱱᱠᱩ ᱫᱚ ᱵᱚᱠᱥ ᱠᱚ ᱞᱟᱜᱟᱣ ᱫᱟ ᱟᱨ ᱫᱤᱠᱩ ᱞᱮᱠᱟ ᱠᱚ ᱮᱱᱮᱡ ᱠᱟᱱᱟ